ᱨᱮᱰᱤᱭᱳ ᱴᱮᱞᱤᱵᱷᱤᱥᱚᱱ ᱢᱤᱰᱤᱭᱟ ᱨᱮ ᱥᱟᱶᱛᱟᱞᱤ ᱯᱟᱹᱨᱥᱤ ᱵᱷᱮᱜᱟᱨᱚᱜ ᱠᱟᱱᱟ ᱢᱤᱰᱤᱭᱟ ᱨᱮᱫᱚ ᱡᱟᱦᱟᱸ ᱞᱮᱠᱟ ᱴᱨᱚᱯᱷᱤ ᱠᱚ ᱮᱢ ᱠᱟᱜ ᱟ ᱚᱱᱠᱟ ᱜᱮ ᱨᱚᱲ ᱦᱩᱭᱩᱜ ᱟ ᱛᱚ ᱮᱢᱱᱤ ᱨᱮᱫᱚ ᱟᱹᱰᱤ ᱨᱚᱠᱚᱢ ᱜᱮᱵᱚᱱ ᱜᱚᱞᱯᱚ ᱜᱩᱡᱩᱵᱽ ᱫᱟᱲᱮᱭᱟᱜ ᱟ ᱢᱤᱰᱤᱭᱟ ᱨᱮᱫᱚ ᱵᱟᱝ ᱟᱵᱚ ᱥᱟᱶᱛᱟᱞᱤ ᱯᱟᱹᱨᱥᱤ ᱛᱮ ᱨᱚᱲᱮᱫ ᱨᱮᱦᱚᱸᱵᱚᱱ ᱮᱴᱟᱜ ᱨᱚᱲ ᱥᱚᱵᱽᱫᱚ ᱠᱚᱵᱚᱱ ᱵᱮᱵᱚᱦᱟᱨᱟᱜ ᱠᱟᱱᱟ ᱛᱚ ᱱᱤᱭᱟᱹ ᱠᱚᱜᱮ ᱥᱟᱶᱛᱟᱞᱤ ᱯᱟᱹᱨᱥᱤ ᱵᱷᱮᱜᱟᱨᱚᱜ ᱠᱟᱱᱟ